ᱪᱟᱹᱥᱤ ᱠᱚ ᱠᱚᱨᱟᱣ ᱫᱟᱲᱮᱭᱟᱜ ᱪᱮ ᱠᱚᱨᱟᱣ ᱠᱚ ᱠᱩᱥᱤᱭᱟᱜ ᱞᱮᱠᱟᱱᱟᱜ ᱮᱴᱟᱜᱟᱜ ᱵᱮᱯᱟᱨ ᱡᱟᱦᱟᱸ ᱠᱟᱱᱟ ᱱᱚᱣᱟᱫᱚ ᱚᱱᱟᱜᱮ ᱦᱩᱭ ᱫᱟᱲᱮᱭᱟᱜᱼᱟ ᱡᱟᱦᱟᱸ ᱫᱚ ᱟᱛᱳ ᱫᱤᱥᱚᱢ ᱨᱮᱫᱚ ᱡᱟᱹᱥᱛᱤ ᱠᱟᱛᱮ ᱦᱟᱸᱜ ᱪᱟᱹᱥᱤ ᱜᱮᱠᱚ ᱛᱟᱦᱮᱱᱟ ᱟᱛᱳ ᱫᱤᱥᱚᱢ ᱨᱮᱜᱮ ᱟᱨ ᱱᱚᱣᱟ ᱠᱚᱫᱚ ᱡᱟᱦᱟᱱᱟᱜ ᱜᱮ ᱵᱤᱞᱟᱹᱛᱤ ᱵᱮᱸᱜᱟᱲ ᱚᱱᱟ ᱦᱚᱸ ᱪᱟᱹᱥᱤ ᱨᱮᱜᱮ ᱦᱤᱥᱟᱹᱵᱚᱜᱼᱟ ᱟᱨ ᱚᱱᱟ ᱥᱟᱶ ᱥᱟᱶᱛᱮ ᱡᱟᱦᱟᱱᱟᱜ ᱜᱮᱦᱟᱸᱜ ᱪᱟᱥᱵᱟᱥ ᱦᱩᱭᱱᱟ ᱦᱳᱲᱳ ᱠᱚ ᱦᱩᱭᱱᱟ ᱜᱩᱦᱩᱢ ᱠᱚ ᱦᱩᱭᱱᱟ ᱛᱳ ᱚᱱᱟ ᱪᱷᱟᱰᱟ ᱠᱟᱛᱮ ᱮᱴᱟᱜ ᱪᱟᱥᱵᱟᱥ ᱫᱚ ᱱᱤᱭᱟᱹ ᱠᱚᱦᱚᱸ ᱠᱚ ᱫᱟᱲᱮᱭᱟᱜ ᱜᱮᱭᱟ ᱟᱨ ᱡᱮ ᱟᱢ ᱡᱩᱫᱤ ᱚᱱᱟ ᱠᱚ ᱠᱤᱨᱤᱧ ᱟᱹᱠᱷᱨᱤᱧ ᱨᱮ ᱡᱟᱦᱟᱱᱟᱜ ᱜᱮ ᱦᱟᱸᱜ ᱮᱢ ᱚᱱᱟ ᱠᱚᱢ ᱠᱤᱨᱤᱧ ᱡᱟᱣᱨᱟ ᱠᱟᱛᱮ ᱮᱢ ᱠᱤᱨᱤᱧ ᱟᱹᱠᱷᱨᱤᱧᱮᱜᱼᱟ ᱟᱨᱮᱢ ᱢᱟᱱᱮ ᱡᱟᱦᱟᱸᱭ ᱴᱷᱮᱡ ᱠᱷᱚᱡ ᱮᱢ ᱠᱤᱨᱤᱧ ᱠᱮᱜᱼᱟ ᱠᱤᱨᱤᱧ ᱠᱟᱛᱮ ᱟᱨᱦᱚᱸ ᱚᱱᱟ ᱠᱚᱜᱮ ᱵᱮᱵᱽᱥᱟ ᱨᱩᱯᱛᱮ ᱚᱱᱟ ᱠᱚᱢ ᱵᱮᱯᱟᱨᱮᱜᱼᱟ ᱥᱮ ᱪᱟᱣᱞᱮ ᱠᱚᱦᱚᱸ ᱡᱩᱫᱤᱢ ᱪᱟᱣᱞᱮᱭᱮᱜᱼᱟ ᱢᱟᱱᱞᱳ ᱦᱳᱲᱳ ᱜᱮ ᱡᱩᱫᱤ ᱢᱤᱫ ᱫᱷᱟᱣ ᱪᱟᱥᱮᱜ ᱟᱢ ᱦᱮᱸ ᱥᱮ ᱡᱮ ᱞᱮᱠᱟ ᱦᱳᱲᱳ ᱜᱮ ᱡᱩᱫᱤᱢ ᱪᱟᱥᱮᱜᱼᱟ ᱦᱳᱲᱳ ᱪᱟᱥ ᱠᱟᱛᱮ ᱪᱟᱣᱞᱮ ᱠᱮᱜ ᱟᱢ ᱪᱟᱣᱞᱮ ᱠᱟᱛᱮ ᱟᱨᱦᱚᱸ ᱚᱱᱟ ᱠᱚ ᱡᱟᱦᱟᱸ ᱜᱮ ᱵᱮᱯᱟᱨᱤᱭᱟᱹ ᱴᱷᱮᱡ ᱩᱱᱠᱩ ᱴᱷᱮᱡ ᱮᱢ ᱟᱹᱠᱷᱨᱤᱧᱮᱜᱼᱟ ᱛᱳ ᱱᱚᱝᱠᱟ ᱠᱟᱛᱮ ᱦᱚᱸ ᱵᱮᱯᱟᱨ ᱫᱟᱲᱮᱭᱟᱜᱼᱟ ᱟᱨ ᱚᱱᱠᱟᱱᱟᱜ ᱠᱚᱠᱚ ᱠᱩᱥᱤᱭᱟᱜᱼᱟ ᱪᱮᱫᱟᱜ ᱥᱮ ᱩᱱᱤ ᱫᱚ ᱦᱟᱸᱜ ᱚᱱᱠᱟᱱ ᱪᱟᱹᱥᱤ ᱦᱚᱲ ᱠᱟᱱᱟᱭ